ᱚᱻ ᱟᱫᱚ ᱞᱟᱦᱟᱛᱮ ᱡᱟᱦᱟᱞᱮᱠᱟ ᱪᱷᱟᱯᱟ ᱞᱮᱱᱟ ᱚᱱᱠᱟ ᱜᱮ ᱪᱷᱟᱯᱟ ᱟ ᱥᱮ ᱟᱨᱚ ᱡᱟᱦᱟᱸ ᱱᱟᱜ ᱱᱚᱛᱩᱱ ᱵᱷᱟᱵ ᱛᱮ ᱡᱟᱦᱟᱸ ᱱᱟᱜ ᱟ ᱩᱪᱷᱟ ᱱᱚᱜᱼᱟ ᱚᱻ ᱛᱟᱦᱚᱞᱮ ᱟᱵᱤᱱ ᱛᱤᱥ ᱵᱤᱱ ᱦᱤᱡᱩᱜᱼᱟ ᱚᱱᱟ ᱰᱮᱴ ᱛᱮᱜᱮ ᱛᱟᱦᱚᱞᱮ ᱢᱤᱫ ᱫᱤᱱ ᱦᱤᱡᱩᱜ ᱵᱤᱱ ᱟᱨ ᱧᱮᱞ ᱤᱫᱤᱭ ᱵᱤᱱ ᱟᱞᱤᱧ ᱫᱚ ᱰᱮᱞᱤ ᱜᱤᱞᱤᱧ ᱥᱚᱢᱚᱭᱚᱜᱼᱟ ᱯᱷᱟᱠᱟ ᱜᱮᱭᱟᱞᱤᱧ ᱟᱵᱤᱱᱟᱜ ᱜᱮ ᱛᱤᱥ ᱵᱤᱱ ᱥᱚᱢᱚᱭᱚᱜ ᱼᱟ

ᱦᱮᱸᱻ ᱦᱮᱸ ᱴᱷᱤᱠᱜᱮᱭᱟ ᱦᱤᱡᱩᱜ ᱵᱤᱱ

ᱦᱮᱸᱻ ᱟᱞᱤᱧ ᱴᱮᱱ ᱫᱚ ᱥᱚᱵ ᱮᱵᱮᱞᱮᱵᱮᱞ ᱛᱟᱦᱮᱱ ᱜᱮᱭᱟ ᱢᱮᱱᱟᱜ ᱜᱮᱭᱟ ᱦᱮᱸᱻ ᱢᱤᱜ ᱵᱟᱨ ᱦᱮᱜ ᱟᱞᱤᱝ ᱠᱟᱱᱜᱮᱭᱟ ᱚᱻ ᱦᱮᱸ ᱚᱻ ᱟᱪᱷᱟ ᱦᱮᱸ ᱛᱟᱦᱚᱞᱮ ᱟᱵᱤᱱ ᱦᱮᱸ ᱦᱮᱸ ᱱᱟᱯᱟᱭ ᱜᱮ ᱟᱯᱮᱭᱟᱜ ᱚᱲᱟᱜ ᱠᱚᱨᱮ ᱜᱮ ᱚᱻ ᱟᱪᱷᱟ ᱦᱮᱸ ᱟᱵᱤᱱ ᱵᱤᱱ ᱦᱤᱡᱩᱜᱼᱟ ᱛᱟᱨᱯᱚᱨᱮ ᱵᱤᱱ ᱞᱟ ᱭᱟ ᱧᱟ ᱪᱮᱫ ᱞᱮᱠᱟ ᱮᱰᱤᱴᱤᱝ ᱦᱩᱭᱩᱜᱼᱟ ᱥᱮ ᱞᱟᱹᱭ ᱦᱮᱸ ᱦᱮᱸ ᱴᱷᱤᱠ ᱜᱮᱭᱟ ᱦᱮᱸ ᱫᱚᱦᱚᱭᱮᱫᱟᱞᱤᱧ